ᱤᱧ ᱱᱚᱣᱟ ᱡᱮᱜᱮᱛ ᱨᱮ ᱫᱟᱬᱟ ᱞᱮᱠᱟᱱ ᱡᱟᱭᱜᱟ ᱠᱚ ᱢᱩᱫᱽ ᱨᱮ ᱡᱚᱛᱚ ᱠᱷᱚᱱ ᱵᱟᱹᱲᱛᱤᱧ ᱠᱩᱥᱤᱭᱟᱜᱼᱟ ᱥᱩᱱᱫᱚᱨᱵᱚᱱ ᱡᱟᱭᱜᱟ ᱚᱸᱰᱮ ᱫᱚ ᱩᱱᱠᱩ ᱡᱤᱵᱽ ᱡᱤᱭᱟᱹᱞᱤ ᱥᱟᱶᱛᱮ ᱚᱸᱰᱮᱱᱟᱜ ᱯᱩᱨᱤᱵᱮᱥ ᱚᱸᱰᱮᱱᱟᱜ ᱫᱟᱨᱮ ᱱᱟᱹᱲᱤ ᱥᱮ ᱚᱸᱰᱮᱱᱟᱜ ᱚᱛ ᱦᱟᱥᱟ ᱫᱷᱩᱲᱤ ᱠᱚ ᱧᱮᱞ ᱥᱟᱱᱟᱭᱤᱧᱟᱹ